ᱡᱷᱟᱲᱜᱨᱟᱢ ᱴᱚᱴᱷᱟ ᱠᱷᱚᱱ ᱡᱟᱦᱟᱸ ᱥᱮᱱ ᱫᱟᱬᱟᱱ ᱞᱟᱹᱭᱛᱮ ᱡᱩᱫᱤᱢ ᱳᱰᱳᱠᱚᱜᱼᱟ ᱥᱮ ᱥᱟᱺᱜᱤᱧ ᱴᱩᱨ ᱥᱮᱱ ᱪᱟᱞᱟᱜ ᱢᱮᱱᱛᱮᱢ ᱢᱮᱱᱟ ᱛᱟᱦᱚᱞᱮ ᱠᱷᱟᱱ ᱫᱚ ᱡᱟᱦᱟᱱ ᱚᱱᱠᱟᱱ ᱠᱚᱱᱳ ᱟᱱᱟᱴᱜᱮ ᱵᱟᱭ ᱦᱳᱭᱳᱜᱼᱟᱪᱮᱫᱟᱜ ᱥᱮ ᱱᱚᱣᱟ ᱡᱷᱟᱲᱜᱨᱟᱢ ᱵᱟᱡᱟᱨ ᱨᱮᱫᱚ ᱟᱭᱢᱟ ᱴᱷᱮᱱ ᱜᱮ ᱮᱡᱮᱱᱥᱤ ᱠᱚ ᱛᱟᱦᱮᱱᱟ ᱵᱷᱮᱜᱟᱨ ᱵᱷᱮᱜᱟᱨ ᱚᱠᱚᱭ ᱠᱚᱫᱚ ᱵᱟᱥ ᱚᱠᱚᱭ ᱠᱚᱫᱚ ᱵᱟᱥ ᱜᱟᱹᱰᱤᱨᱮ ᱚᱠᱚᱭ ᱠᱚᱫᱚ ᱢᱟᱨᱩᱛᱤ ᱨᱮ ᱚᱠᱚᱭ ᱠᱚᱫᱚ ᱴᱳᱴᱳ ᱨᱮᱱ ᱚᱠᱚᱭ ᱠᱚᱫᱚ ᱱᱮᱱᱳ ᱨᱮᱱ ᱚᱱᱠᱟ ᱟᱭᱢᱟ ᱞᱮᱠᱟᱱ ᱜᱟᱹᱰᱤᱨᱮᱱ ᱟᱭᱢᱟ ᱞᱮᱠᱟᱱ ᱮᱡᱮᱱᱥᱤ ᱠᱚ ᱛᱟᱦᱮᱱᱟ ᱟᱢ ᱥᱩᱨ ᱥᱩᱯᱩᱨ ᱫᱟᱬᱟᱱ ᱞᱟᱹᱜᱤᱫ ᱮᱢ ᱢᱮᱱ ᱥᱮ ᱥᱟᱺᱜᱤᱧ ᱡᱮᱞᱮᱠᱟ ᱥᱮᱨᱢᱟ ᱯᱩᱨᱤᱨᱮ ᱟᱵᱚ ᱴᱩᱨ ᱵᱚᱱ ᱪᱟᱞᱟᱜᱼᱟ ᱚᱱᱠᱟᱱᱟᱜ ᱫᱟᱬᱟᱱ ᱜᱮᱢ ᱢᱮᱱ ᱟᱢ ᱩᱱᱤ ᱮᱡᱮᱱᱥᱤᱢ ᱢᱮᱛᱟᱭ ᱠᱷᱟᱱᱜᱮ ᱢᱮᱱᱠᱷᱟᱱ ᱩᱱᱤᱜᱮ ᱩᱱᱤ ᱜᱟᱹᱰᱤ ᱢᱟᱹᱞᱤᱠ ᱥᱟᱶᱛᱮ ᱜᱟᱯᱟᱞ ᱢᱟᱨᱟᱣ ᱛᱮ ᱟᱢᱠᱮ ᱵᱮᱵᱚᱥᱛᱷᱟ ᱟᱢᱟᱭ ᱥᱮ ᱧᱟᱢ ᱟᱢᱟᱭ ᱜᱟᱹᱰᱤ ᱚᱱᱠᱟᱱᱟᱜ ᱠᱳᱱᱳ ᱚᱥᱩᱵᱤᱫᱷᱟ ᱜᱮ ᱵᱟᱭ ᱦᱩᱭᱩᱜ ᱟᱭ ᱚᱱᱟ ᱴᱚᱴᱷᱟ ᱨᱮᱫᱚ ᱡᱚᱛᱚ ᱞᱮᱠᱟᱱᱟᱜ ᱫᱩᱠ ᱟᱱᱟᱴ ᱨᱮᱜᱮ ᱧᱮᱞ ᱥᱟᱢᱴᱟᱣ ᱢᱮᱭᱟᱭ ᱟᱨ ᱴᱩᱨ ᱥᱩᱢᱩᱝ ᱫᱚ ᱵᱟᱝᱟ ᱦᱮᱸ ᱟᱢᱟᱜ ᱡᱩᱫᱤ ᱠᱳᱱᱳ ᱨᱩᱣᱟᱹ ᱦᱟᱹᱥᱩ ᱛᱟᱦᱮᱱᱟ ᱥᱮ ᱦᱚᱥᱯᱤᱴᱟᱞ ᱪᱟᱞᱟᱜ ᱞᱟᱹᱭᱛᱮ ᱩᱱ ᱚᱠᱛᱚ ᱦᱚᱸ ᱢᱮᱱᱠᱷᱟᱱᱮ ᱜᱟᱹᱰᱤᱜᱮ ᱟᱢᱮ ᱧᱟᱢ ᱫᱟᱲᱮ ᱟᱢᱟᱭ